ᱦᱮᱸ ᱟᱞᱮᱥᱮᱫ ᱢᱟ ᱥᱚᱦᱚᱨᱟᱭ ᱢᱟ ᱢᱚᱬᱮ ᱫᱤᱱ ᱠᱚ ᱢᱟᱱᱟᱣᱟ ᱯᱨᱚᱛᱷᱚᱢ ᱦᱤᱞᱚᱜ ᱫᱚ ᱜᱚᱸᱴ ᱨᱮᱠᱚ ᱯᱩᱡᱟᱹᱭᱟ ᱜᱚᱸᱴ ᱨᱮ ᱯᱩᱡᱟᱹ ᱠᱟᱛᱮᱫ ᱢᱟ ᱟᱨ ᱫᱚᱥᱟᱨ ᱦᱤᱞᱳᱜ ᱢᱮᱱᱛᱮ ᱫᱟᱠᱟ ᱠᱟᱱ ᱚᱱᱟ ᱠᱟᱛᱮᱫ ᱠᱚ ᱚᱱᱮ ᱚᱲᱟᱜ ᱠᱚᱨᱮ ᱠᱚ ᱦᱟᱺᱰᱤ ᱠᱚ ᱦᱤᱨᱤᱡ ᱵᱟᱲᱟ ᱠᱟᱛᱮᱫ ᱟᱨ ᱫᱚᱥᱟᱨ ᱦᱤᱞᱚᱜ ᱢᱮᱱᱛᱮ ᱰᱟᱝᱨᱟ ᱠᱷᱩᱱᱴᱟᱹᱣ ᱠᱟᱱ ᱡᱩᱫᱤ ᱟᱨ ᱟᱞᱮ ᱥᱮᱜ ᱫᱚ ᱰᱟᱝᱨᱟ ᱠᱷᱩᱱᱴᱟᱹᱣ ᱦᱤᱞᱳᱜ ᱢᱟ ᱮᱱᱛᱮᱜ ᱤᱭᱟᱹ ᱮᱱᱛᱮᱜ ᱡᱟᱦᱟᱸ ᱠᱟᱨᱟᱢ ᱠᱚ ᱦᱩᱭ ᱞᱮᱱᱠᱷᱟᱡ ᱫᱚ ᱰᱟᱝᱨᱟ ᱠᱚ ᱪᱟᱨᱦᱟᱣ ᱠᱚᱣᱟ ᱟᱨ ᱡᱩᱫᱤ ᱵᱟᱝ ᱠᱷᱟᱡ ᱫᱚ ᱵᱟᱝ ᱟᱫᱚ ᱮᱱᱦᱤᱞᱳᱜ ᱠᱷᱚᱱᱜᱮ ᱟᱨ ᱮᱱᱛᱮᱜ ᱠᱩᱞᱦᱤ ᱨᱮ ᱮᱱᱮᱡ ᱦᱚᱸ ᱦᱩᱭᱩᱜᱼᱟ ᱥᱚᱦᱨᱟᱭ ᱮᱱᱮᱡ ᱡᱟᱦᱟᱸ ᱫᱚ ᱮᱱᱛᱮᱫ ᱡᱚᱛᱚ ᱠᱚᱲᱟ ᱠᱩᱲᱤ ᱠᱚ ᱮᱱᱛᱮᱫ ᱯᱟᱹᱧᱪᱤ ᱥᱟᱹᱲᱤ ᱵᱟᱸᱫᱮ ᱠᱟᱛᱮᱫ ᱟᱨ ᱦᱚᱲᱟᱜ ᱟᱨ ᱠᱚᱲᱟ ᱦᱚᱲ ᱫᱚ ᱫᱷᱩᱛᱤ ᱮᱱᱛᱮᱫ ᱯᱟᱹᱧᱪᱤ ᱵᱟᱸᱫᱮ ᱠᱟᱛᱮᱫ ᱮᱱᱛᱮᱫ ᱡᱚᱛᱚ ᱦᱚᱲᱜᱮ ᱯᱟᱹᱧᱪᱤ ᱥᱟᱹᱲᱤ ᱵᱟᱸᱫᱮ ᱠᱟᱛᱮᱫ ᱮᱠᱫᱚᱢ ᱠᱩᱞᱦᱤ ᱠᱩᱞᱦᱤᱛᱮ ᱡᱚᱛᱚ ᱦᱟᱱᱟ ᱠᱩᱞᱦᱤ ᱠᱷᱚᱡ ᱱᱤᱭᱟᱹ ᱠᱩᱞᱦᱤ ᱮᱱᱮᱡᱚᱜᱼᱟ ᱞᱮ ᱛᱩᱢᱫᱟᱜ ᱴᱟᱠᱟᱜ ᱨᱩ ᱟᱛᱮᱜ ᱚᱱᱠᱟ ᱚᱱᱠᱟᱜᱮ ᱟᱨᱦᱚᱸ ᱠᱟᱛᱮᱜ ᱮᱱᱮᱡᱚᱜᱼᱟ ᱟᱨ ᱮᱱᱛᱮᱫ ᱟᱨ ᱪᱳᱴᱷᱟ ᱫᱤᱱ ᱢᱟ ᱮᱱᱛᱮᱫ ᱚᱱᱮ ᱮᱱᱦᱤᱞᱳᱜ ᱦᱚᱸᱠᱚ ᱮᱱᱮᱡᱚᱜ ᱜᱮᱭᱟ ᱟᱨ ᱡᱟᱦᱟᱸᱛᱤᱥ ᱫᱚ ᱞᱟᱥᱴᱮ ᱫᱤᱱ ᱡᱟᱦᱟᱸ ᱫᱚ ᱮᱱᱛᱮᱫ ᱥᱟᱠᱨᱟᱛ ᱯᱟᱲᱟᱜ ᱠᱟᱱ ᱮᱱᱦᱤᱞᱳᱜ ᱫᱚ ᱚᱱᱮ ᱥᱮᱸᱫᱽᱨᱟ ᱠᱚᱠᱚ ᱪᱟᱞᱟᱜᱼᱟ ᱥᱮᱸᱫᱽᱨᱟ ᱠᱚ ᱪᱟᱞᱟᱣ ᱠᱟᱛᱮᱫ ᱟᱨ ᱚᱱᱮ ᱮᱱᱛᱮᱫ ᱟᱹᱭᱩᱵ ᱵᱮᱞᱟ ᱫᱚ ᱩᱥᱟᱹᱨᱟᱛᱮ ᱦᱮᱡ ᱠᱟᱛᱮᱫ ᱱᱚᱜᱼᱚᱭ ᱟᱨ ᱮᱱᱛᱮᱫ ᱡᱚᱜᱽ ᱢᱟᱹᱡᱷᱤ ᱠᱤᱱ ᱩᱱᱠᱤᱱ ᱵᱟᱨᱦᱚᱲ ᱩᱱᱠᱤᱱ ᱫᱚ ᱠᱟᱭᱨᱟ ᱠᱚᱠᱤᱱ ᱢᱟᱜ ᱟᱹᱜᱩ ᱠᱟᱛᱮᱫ ᱠᱤᱱ ᱵᱤᱫᱟ ᱚᱸᱰᱮ ᱠᱚ ᱛᱩᱧᱟ ᱟᱨ ᱛᱩᱧ ᱠᱟᱛᱮᱫ ᱜᱮ ᱚᱸᱰᱮᱜᱮ ᱤᱭᱟᱹ ᱠᱟᱛᱮᱫ ᱟᱨ ᱩᱱᱠᱤᱱ ᱜᱮ ᱛᱩᱧ ᱵᱟᱲᱟ ᱠᱟᱛᱮᱫ ᱩᱱᱠᱤᱱ ᱜᱮ ᱛᱟᱭᱱᱚᱢ ᱛᱮᱫᱚ ᱩᱱᱠᱩ ᱟᱛᱳ ᱢᱚᱬᱮ ᱦᱚᱲ ᱴᱷᱮᱡ ᱠᱤᱱ ᱠᱷᱟᱹᱡᱟᱹᱲᱤ ᱤᱭᱟᱹ ᱠᱚᱠᱤᱱ ᱢᱟᱱᱮ ᱤᱭᱟᱹ ᱫᱚᱠᱤᱱ ᱫᱚᱱ ᱠᱤᱱ ᱪᱟᱞᱟᱜᱼᱟ